ᱟᱞᱮ ᱚᱲᱟᱜ ᱨᱮ ᱡᱚᱛᱚ ᱠᱚ ᱦᱟᱱᱟᱱᱤᱭᱟᱹ ᱠᱚ ᱚᱡᱚᱜ ᱛᱟᱦᱮᱱᱟ ᱤᱧ ᱫᱚ ᱵᱟᱹᱧ ᱚᱡᱚᱜᱮᱫ ᱛᱟᱦᱮᱱᱟ ᱛᱚ ᱤᱧ ᱯᱚᱱᱰᱥ ᱠᱚ ᱵᱷᱮᱥᱞᱤᱱ ᱠᱚ ᱠᱚ ᱚᱱᱟ ᱠᱚᱫᱚᱧ ᱚᱡᱚᱜᱮᱫ ᱛᱟᱦᱮᱱ ᱜᱮᱭᱟ ᱚᱱᱟ ᱠᱚᱛᱮ ᱯᱟᱥᱮᱡ ᱡᱟᱦᱟᱱᱟᱜ ᱠᱚ ᱢᱮᱫᱼᱦᱟ ᱠᱚ ᱯᱚᱥᱟᱜ ᱠᱚᱜᱼᱟ ᱚᱱᱟ ᱠᱚ ᱴᱷᱤᱠᱚᱜᱼᱟ ᱟᱨ ᱪᱮᱫ ᱚᱱᱟᱜᱮ ᱤᱭᱟᱹ ᱫᱚ ᱟᱨ ᱟᱫᱚ ᱤᱧ ᱫᱤᱫᱤ ᱢᱤᱫᱴᱟᱝ ᱦᱮᱸ ᱢᱟᱱᱮ ᱤᱭᱟᱹ ᱠᱨᱤᱢᱮᱭ ᱚᱡᱚᱜᱮᱫ ᱛᱟᱦᱮᱱᱟ ᱛᱟᱞᱚᱦᱮ ᱚᱱᱟ ᱠᱨᱤᱢ ᱨᱮᱭᱟᱜ ᱧᱩᱛᱩᱢ ᱫᱚ ᱵᱷᱤᱴᱱᱟᱵᱷᱮᱴ ᱥᱤ ᱥᱤᱭ ᱚᱡᱚᱜᱮᱫ ᱛᱟᱦᱮᱱᱟ ᱛᱟᱞᱚᱦᱮ ᱠᱷᱟᱱ ᱫᱚ ᱛᱟᱞᱚᱦᱮ ᱠᱷᱟᱱ ᱫᱚ ᱚᱡᱚᱜ ᱠᱮᱫᱟᱭ ᱟᱫᱚ ᱢᱮᱫᱼᱦᱟ ᱫᱚ ᱯᱷᱚᱨᱥᱟᱭᱮᱱ ᱛᱟᱭᱟ ᱵᱟᱨᱼᱯᱮ ᱫᱤᱱ ᱛᱮᱜᱮ ᱛᱚ ᱥᱟᱯᱷᱟᱭᱮᱱᱟᱭ ᱤᱱᱟᱹ ᱥᱟᱯᱷᱟ ᱠᱟᱛᱮ ᱵᱨᱳᱱ ᱠᱚ ᱮᱢᱚᱱᱟᱫᱮ ᱛᱟᱦᱮᱱᱟ ᱯᱩᱥᱨᱤ ᱠᱚ ᱢᱤᱫᱴᱤᱡ ᱦᱚᱸ ᱵᱟᱠᱚ ᱡᱟᱱᱟᱢ ᱞᱮᱱᱟ ᱛᱟᱨᱯᱚᱨᱮ ᱛᱟᱨᱯᱚᱨᱮ ᱛᱚ ᱚᱱᱟ ᱚᱡᱚᱜ ᱠᱮᱫᱟᱭ ᱦᱮᱸ ᱢᱟᱱᱮ ᱚᱡᱚᱜᱮᱫ ᱛᱟᱦᱮᱱ ᱜᱮᱭᱟᱭ ᱵᱤᱥᱤ ᱫᱤᱱ ᱡᱟᱦᱟᱸ ᱛᱤᱱᱟᱹᱜ ᱫᱤᱱ ᱛᱟᱦᱮᱠᱟᱱᱟ ᱤᱱᱟᱹᱜ ᱫᱤᱱᱮ ᱚᱡᱚᱜᱫ ᱛᱟᱦᱮᱱᱟ ᱟᱨ ᱤᱧ ᱫᱚ ᱯᱷᱮᱭᱟᱨᱞᱟᱵᱞᱤᱧ ᱚᱡᱚᱜ ᱮᱫ ᱛᱟᱦᱮᱱᱟ ᱯᱷᱮᱭᱟᱨᱞᱟᱵᱞᱤ ᱚᱱᱟ ᱜᱮ ᱤᱧᱫᱩᱧ ᱚᱡᱚᱜ ᱵᱟᱲᱟᱭᱮᱫ ᱛᱟᱦᱮᱱᱟ ᱥᱤᱛᱩᱝ ᱫᱤᱱ ᱦᱚᱸ ᱟᱨ ᱨᱟᱵᱟᱝ ᱫᱤᱱ ᱦᱚᱸ ᱤᱱᱟᱹᱜᱮ ᱟᱨ ᱚᱱᱟ ᱜᱮ ᱚᱱᱠᱟᱭ ᱛᱟᱦᱮᱱ ᱵᱷᱤᱴᱱᱟᱵᱷᱤᱴ ᱥᱤ ᱮ ᱵᱤ ᱥᱤ ᱡᱚᱛᱚ ᱜᱮ ᱚᱡᱚᱜ ᱵᱟᱲᱟᱭᱮᱫ ᱛᱟᱦᱮᱱᱟᱠᱚ ᱛᱚ ᱦᱚᱲ ᱠᱩᱧ ᱢᱮᱱ ᱵᱟᱲᱟᱣ ᱠᱟᱜ ᱠᱚᱣᱟ ᱚᱫᱷᱮᱠ ᱦᱚᱲ ᱫᱚ ᱚᱱᱟ ᱥᱤ ᱠᱚ ᱚᱡᱟᱜᱟᱥᱮ ᱮ ᱠᱚ ᱚᱡᱚᱜᱟ ᱛᱟᱞᱚᱦᱮ ᱯᱩᱥᱨᱤ ᱠᱚ ᱫᱚᱢᱮ ᱠᱚ ᱡᱟᱱᱟᱢᱚᱜᱼᱟ ᱛᱚ ᱦᱮᱸ ᱤᱧ ᱫᱤᱫᱤᱭ ᱚᱡᱚᱜᱮᱫ ᱛᱟᱦᱮᱱᱟ ᱛᱚᱠᱷᱚᱱ ᱫᱚ ᱵᱟᱝᱠᱚ ᱡᱟᱱᱟᱢᱟᱫᱮ ᱛᱟᱦᱮᱱᱟ ᱛᱚ ᱚᱱᱟ ᱡᱟᱱᱟᱝ ᱤᱧᱦᱩᱧ ᱞᱟᱜᱟᱣ ᱠᱮᱫᱟ ᱥᱤ ᱵᱷᱤᱴᱱᱟᱵᱷᱤᱴ ᱛᱚ ᱵᱟᱹᱧ ᱞᱟᱜᱟᱣ ᱠᱟᱫᱟ ᱱᱤᱛ ᱨᱮᱦᱚᱸ ᱟᱨ ᱵᱟᱝᱤᱧ ᱞᱟᱜᱟᱭᱟ ᱛᱟᱛᱥᱮ ᱞᱟᱜᱟᱭᱤᱧ ᱛᱟᱦᱚᱞᱮ ᱯᱩᱥᱨᱤ ᱠᱚ ᱡᱟᱱᱟᱢᱤᱧᱟᱹ ᱛᱚᱠᱷᱚᱱ ᱫᱚ ᱪᱮᱠᱟᱛᱤᱧ ᱪᱟᱵᱟ ᱠᱚᱣᱟ ᱩᱱᱠᱩ ᱫᱚ ᱟᱨ ᱟᱨ ᱢᱟᱱᱮ ᱚᱴᱳᱢᱮᱴᱤᱠ ᱡᱟᱦᱟᱸᱭ ᱫᱚ ᱵᱟᱭ ᱥᱩᱴᱟ ᱛᱚᱠᱷᱚᱱ ᱫᱚ ᱯᱩᱥᱨᱤ ᱠᱚ ᱡᱟᱱᱟᱢᱚᱜ ᱜᱮᱭᱟ ᱛᱟᱨᱯᱚᱨᱮ ᱛᱟᱨᱯᱚᱨᱮ ᱫᱚ ᱦᱮᱸ ᱟᱨ ᱢᱤᱫᱴᱤᱡ ᱦᱮᱸ ᱤᱥᱠᱩᱞ ᱨᱮ ᱤᱱᱠᱟᱹᱞᱮ ᱛᱟᱦᱮᱱ ᱠᱟᱱ ᱛᱟᱦᱮᱱ ᱜᱮᱭᱟ ᱫᱚᱢᱮ ᱦᱟᱱᱟ ᱱᱤᱭᱟᱹ ᱠᱚ ᱚᱡᱚᱜᱟ ᱚᱠᱚᱭ ᱢᱮᱰᱤᱥᱮᱱᱟᱞ ᱚᱠᱚᱭ ᱵᱷᱤᱴᱱᱟᱵᱷᱤᱴ ᱥᱤ ᱚᱠᱚᱭ ᱵᱞᱩᱞᱟᱵᱞᱤ ᱟᱨᱚ ᱦᱟᱱᱟ ᱱᱤᱭᱟᱹ ᱠᱨᱤᱢ ᱠᱚ ᱵᱮᱵᱚᱦᱟᱨ ᱜᱮᱭᱟ ᱛᱚ ᱚᱱᱟ ᱦᱟᱱᱟ ᱱᱟᱣᱟ ᱠᱨᱤᱢ ᱵᱮᱵᱚᱦᱟᱨ ᱵᱟᱝ ᱵᱷᱟᱜᱮᱭᱟ ᱪᱮᱫᱟᱜ ᱥᱮ ᱢᱮᱫᱼᱦᱟᱸ ᱨᱮ ᱡᱟᱦᱟᱱᱟᱜ ᱠᱚ ᱚᱢᱚᱱᱟᱢ ᱞᱮᱠᱷᱟᱱ ᱩᱱᱟᱹᱜ ᱢᱚᱪ ᱵᱷᱟᱞᱮ ᱴᱷᱤᱠ ᱢᱮᱫᱼᱦᱟᱸ ᱠᱚ ᱡᱚᱛᱚᱢ ᱵᱟᱹᱲᱤᱡ ᱠᱮᱜᱼᱟ ᱦᱮᱸ ᱛᱟᱨᱯᱚᱨᱮ ᱢᱤᱫᱴᱤᱡ ᱜᱤᱫᱽᱟᱹ ᱚᱱᱛᱮ ᱟᱞᱮ ᱟᱛᱳ ᱨᱤᱱᱤᱡ ᱢᱤᱫᱴᱤᱡ ᱨᱩᱢ ᱨᱮᱜᱮᱞᱮ ᱛᱟᱦᱮᱱ ᱠᱟᱱ ᱛᱟᱦᱮᱱᱟ ᱟᱫᱚ ᱢᱤᱰᱤᱥᱮᱱᱟᱞᱮᱭ ᱚᱡᱚᱜᱮᱫ ᱛᱟᱦᱮᱱᱟ ᱟᱫᱚᱭ ᱞᱟᱹᱭᱮᱫ ᱛᱟᱦᱮᱱᱟ ᱢᱤᱰᱤᱥᱳᱱᱟᱞ ᱛᱮᱫᱚ ᱢᱤᱫ ᱫᱤᱱ ᱛᱮᱜᱮ ᱫᱚᱢᱮ ᱪᱤᱠᱟᱹᱬᱚᱜᱼᱟ ᱢᱮᱫᱼᱦᱟᱸ ᱪᱤᱠᱟᱹᱬ ᱠᱟᱛᱮ ᱪᱤᱠᱟᱹᱬ ᱠᱟᱛᱮ ᱩᱱᱟᱹᱜ ᱪᱤᱠᱟᱹᱬ ᱫᱚᱢ ᱪᱤᱠᱟᱹᱭᱟ ᱛᱟᱨᱯᱚᱨᱮ ᱩᱱᱟᱹᱜ ᱪᱤᱠᱟᱹᱬ ᱠᱟᱛᱮ ᱦᱚᱸ ᱢᱟᱱᱮ ᱪᱮᱫ ᱪᱤᱠᱟᱹᱬ ᱫᱚ ᱥᱮᱭ ᱦᱟᱣᱟ ᱠᱚᱭ ᱧᱟᱢ ᱞᱮᱠᱷᱟᱱ ᱚᱱᱟ ᱴᱷᱮᱱ ᱫᱚ ᱢᱮᱫᱼᱦᱟᱸ ᱯᱟᱲᱟᱜᱚᱜᱼᱟ ᱚᱱᱟᱜᱮ ᱡᱟ ᱪᱤᱠᱟᱹ ᱯᱩᱥᱨᱤ ᱠᱚ ᱚᱢᱚᱱᱚᱜᱼᱟ ᱛᱚ ᱩᱱᱤ ᱜᱤᱫᱟᱹᱨ ᱢᱤᱰᱤᱥᱤᱱᱟᱞᱮ ᱚᱡᱚᱜ ᱠᱮᱫᱟᱟ ᱦᱮᱸ ᱯᱷᱚᱨᱪᱟ ᱞᱮᱱ ᱜᱮᱭᱟᱭ ᱫᱚᱢᱮ ᱦᱮᱸᱫᱮ ᱧᱚᱜ ᱜᱮᱭᱟᱭ ᱟᱨ ᱢᱮᱰᱤᱥᱚᱱᱟᱞ ᱚᱡᱚᱜ ᱛᱮᱜᱮ ᱯᱷᱚᱨᱪᱟ ᱞᱮᱱᱟᱭ ᱟᱨ ᱟᱡ ᱦᱚᱸᱭ ᱞᱟᱹᱭᱮᱫ ᱛᱟᱦᱮᱱ ᱢᱮᱰᱤᱥᱚᱱᱟᱞ ᱚᱡᱚᱜ ᱞᱮᱠᱷᱟᱱ ᱫᱚ ᱢᱮᱫᱼᱦᱟᱸ ᱫᱚ ᱯᱷᱚᱨᱪᱟ ᱟᱱᱤᱡ ᱜᱮᱭᱟ ᱛᱚ ᱯᱷᱚᱨᱪᱟ ᱞᱮᱱ ᱜᱮᱭᱟᱭ ᱟᱨ ᱟᱫᱚ ᱚᱱᱟ ᱚᱡᱚᱜ ᱠᱟᱛᱮ ᱯᱷᱟᱨᱪᱟᱭᱮᱱᱟᱭ ᱟᱨ ᱢᱤᱫᱴᱤᱡ ᱟᱨᱚ ᱢᱤᱫᱴᱤᱡ ᱜᱤᱫᱽᱨᱟᱹᱭ ᱛᱟᱦᱮᱠᱟᱱᱟ ᱩᱱᱤ ᱫᱚ ᱫᱤᱱᱟᱹᱢ ᱩᱱᱤ ᱦᱚᱸ ᱵᱷᱤᱴᱱᱟᱵᱷᱤᱴ ᱵᱤ ᱥᱮᱡ ᱮᱭ ᱵᱤ ᱚᱡᱚᱜᱫ ᱛᱟᱦᱮᱱᱟᱭ ᱛᱚ ᱩᱤ ᱦᱚᱸ ᱢᱮᱫᱼᱦᱟᱸ ᱮᱠᱫᱚᱢ ᱥᱟᱥᱟᱝ ᱜᱮ ᱮᱥᱮᱞ ᱞᱮᱱ ᱛᱟᱭᱟ ᱦᱮᱸ ᱵᱷᱤᱴᱱᱟᱵᱷᱤᱴ ᱛᱮᱫᱚ ᱥᱟᱥᱟᱝ ᱜᱮ ᱮᱥᱮᱞᱚᱜᱼᱟ ᱟᱨ ᱯᱮᱱᱰᱨᱚᱢ ᱯᱞᱟᱥ ᱯᱮᱱᱰᱨᱚᱢ ᱯᱞᱟᱥ ᱟᱞᱮ ᱚᱲᱟᱜ ᱨᱮ ᱢᱤᱫᱴᱮᱡᱵᱳᱱ ᱜᱤᱫᱽᱨᱟᱹ ᱢᱮᱱᱟᱭᱟ ᱩᱱᱤ ᱯᱮᱱᱰᱨᱚᱢ ᱯᱞᱟᱥᱮ ᱚᱡᱚᱜᱟ ᱟᱫᱚ ᱚᱱᱟ ᱫᱚ ᱢᱤᱫ ᱫᱤᱱ ᱛᱮᱜᱮ ᱫᱚᱢᱮᱢ ᱥᱟᱯᱷᱟ ᱜᱚᱫᱚᱜᱼᱟ ᱟᱨ ᱵᱟᱨᱼᱯᱮ ᱫᱤᱱ ᱵᱟᱢ ᱚᱡᱚᱜ ᱞᱮᱠᱷᱟᱱ ᱟᱨᱚᱢ ᱦᱮᱸᱫᱮᱜᱼᱟ ᱚᱱᱟ ᱠᱚ ᱵᱟᱝ ᱠᱩᱥᱤᱭᱟᱜ ᱛᱟᱦᱮᱱᱤᱧ ᱚᱱᱟ ᱵᱷᱤᱴᱱᱟᱵᱷᱤᱴ ᱥᱤ ᱫᱚ ᱟᱨ ᱢᱤᱰᱤᱥᱮᱱᱟᱞ ᱤᱭᱟᱹ ᱫᱚ ᱯᱮᱱᱰᱨᱚᱢ ᱯᱞᱟᱥ ᱫᱚ ᱦᱮᱸ ᱚᱡᱚᱜ ᱵᱟᱲᱟᱭ ᱛᱟᱦᱮᱱᱟᱠᱚ ᱛᱚ ᱚᱱᱟ ᱫᱚ ᱠᱟᱹᱴᱤᱡ ᱜᱟᱱ ᱢᱤᱫ ᱫᱤᱱ ᱞᱟᱹᱜᱤᱫ ᱮᱥᱮᱞᱟ ᱟᱨ ᱵᱟᱝ ᱚᱱᱟ ᱫᱚ ᱦᱮᱸᱫᱮ ᱜᱮᱢ ᱛᱮᱦᱮᱱᱟ ᱛᱟᱨᱯᱚᱨᱮ ᱛᱟᱨᱯᱚᱨᱮ ᱟᱨᱚᱧ ᱧᱮᱞ ᱠᱚᱟ ᱯᱚᱱᱰᱥ ᱠᱚᱠᱚ ᱚᱡᱚᱜ ᱵᱟᱲᱟ ᱦᱩᱭ ᱠᱟᱱᱟ ᱯᱚᱱᱰᱥ ᱠᱚ ᱯᱷᱮᱭᱟᱨ ᱞᱟᱵᱞᱤ ᱠᱚ ᱵᱷᱮᱥᱞᱤᱱ ᱠᱚ ᱠᱚ ᱡᱚᱛᱚᱱᱟᱜ ᱜᱮ ᱚᱱᱟ ᱠᱚᱫᱚ ᱟᱫᱚ ᱚᱱᱟ ᱠᱚᱫᱚ ᱵᱟᱝ ᱪᱮᱠᱟᱣ ᱠᱟᱱᱟ ᱢᱮᱫᱼᱦᱟᱸ ᱟᱨ ᱦᱟᱱᱟ ᱱᱤᱭᱟᱹ ᱫᱚ ᱤᱧᱦᱩᱧ ᱱᱤᱛᱳᱜ ᱫᱩᱧ ᱢᱮᱱᱫᱟ ᱤᱧ ᱵᱩᱡᱽ ᱢᱮᱰᱤᱥᱚᱱᱟᱞᱤᱧ ᱚᱡᱚᱜ ᱞᱮᱜᱟᱭᱟ ᱯᱚᱭᱥᱟ ᱦᱚᱸ ᱵᱟᱝ ᱦᱚᱛᱮᱡ ᱛᱮ ᱵᱟᱝᱤᱧ ᱦᱟᱛᱟᱣᱟ ᱵᱟᱠᱷᱟᱡ ᱢᱤᱰᱤᱥᱚᱱᱟᱞ ᱟᱨᱤᱧ ᱦᱟᱛᱟᱣ ᱠᱮᱭᱟ ᱵᱟᱠᱷᱟᱡ ᱫᱚ ᱚᱱᱟ ᱛᱮᱦᱚᱸ ᱥᱟᱯᱟ ᱜᱮ ᱡᱮᱦᱮᱛᱩ ᱤᱧ ᱫᱚ ᱮᱠᱤᱛᱤᱧ ᱥᱟᱯᱷᱟ ᱧᱚᱜ ᱜᱮᱭᱟ ᱚᱠᱟᱨᱮ ᱢᱤᱰᱤᱥᱚᱱᱟᱞ ᱚᱱᱟᱛᱮ ᱟᱨᱚ ᱥᱟᱯᱷᱟ ᱢᱮᱱᱟᱠᱚ ᱪᱮᱫ ᱮᱢ ᱢᱮᱸᱫᱼᱦᱟ ᱠᱷᱚᱡ ᱫᱚ ᱮᱜᱮᱨᱟᱠᱚ ᱥᱮ ᱜᱚᱜᱚ ᱛᱟᱠᱚ ᱛᱚᱠᱷᱚᱱ ᱵᱟᱧ ᱞᱟᱜᱟᱣᱮᱫᱟ ᱛᱟᱨᱯᱚᱨᱮ ᱤᱱᱟᱹ ᱯᱚᱨᱮ ᱵᱟᱲᱟᱭᱤᱧ ᱢᱮᱫᱼᱦᱟᱸ ᱨᱮᱫᱚ ᱠᱚ ᱞᱟᱜᱟᱭᱟ ᱟᱫᱚ ᱦᱮᱸ ᱦᱟᱱᱟ ᱱᱤᱭᱟᱹ ᱞᱟᱜᱟᱭᱟᱠᱚ ᱛᱚ ᱤᱧ ᱫᱚ ᱩᱱᱟᱹᱜ ᱫᱚ ᱵᱟᱹᱧ ᱵᱟᱲᱟᱭᱟ